ᱤᱧᱟᱹᱜ ᱜᱟᱞᱟᱝ ᱪᱮᱫ ᱤᱪᱪᱷᱟ ᱫᱚ ᱢᱮᱱᱟᱜ ᱛᱤᱧᱟᱹ ᱤᱧ ᱫᱚ ᱟᱭᱢᱟ ᱞᱮᱠᱟᱱ ᱴᱩᱯᱨᱤ ᱥᱳᱭᱮᱴᱟᱨ ᱚᱱᱟᱠᱚᱧ ᱜᱟᱞᱟᱝ ᱟᱠᱟᱫᱼᱟ ᱟᱨᱦᱚᱸ ᱤᱪᱪᱷᱟ ᱢᱮᱱᱟᱜ ᱛᱤᱧᱟᱹ ᱱᱟᱶᱟᱱᱟᱜ ᱪᱮᱪᱮᱫ ᱨᱮᱭᱟᱜ ᱠᱟᱹᱢᱤ ᱠᱚ